ᱦᱮᱞᱳ ᱦᱮᱸ ᱢᱮᱱᱫᱟᱹᱧ ᱱᱚᱣᱟ ᱫᱚ ᱤᱭᱟᱹ ᱡᱤ ᱟᱭ ᱥᱴᱩᱰᱤᱭᱳ ᱨᱮ ᱞᱟᱜᱟᱣ ᱟᱠᱟᱱᱟ ᱳ ᱢᱮᱱᱫᱟᱹᱧ ᱤᱧ ᱯᱟᱥᱯᱳᱨᱴ ᱥᱟᱭᱤᱡ ᱪᱷᱚᱵᱤᱧ ᱛᱩᱞᱟᱹᱣᱟ ᱛᱚ ᱢᱮᱱᱫᱟᱹᱧ ᱛᱤᱥᱚᱜ ᱛᱤᱥᱚᱜ ᱫᱚᱠᱟᱱᱮᱢ ᱡᱷᱤᱡ ᱮᱫ ᱠᱟᱱᱛᱮ ᱴᱷᱤᱠᱜᱮᱭᱟ ᱟᱨ ᱢᱮᱱᱫᱟᱹᱧ ᱢᱤᱫᱴᱮᱡ ᱠᱚᱯᱤ ᱨᱮ ᱛᱤᱱᱟᱹᱜ ᱠᱟᱛᱮ ᱤᱭᱟᱹ ᱯᱚᱭᱥᱟᱢ ᱦᱟᱛᱟᱣᱮᱫᱟ ᱚ ᱤᱱᱠᱟ ᱪᱷᱚᱭ ᱥᱟᱛ ᱠᱚᱯᱤ ᱞᱟᱜᱟᱣᱤᱧᱟᱹ ᱦᱮᱸ ᱟᱨ ᱟᱯᱷᱚᱨ ᱦᱤᱞᱳᱹᱜ ᱛᱟᱦᱚᱞᱤᱧ ᱪᱟᱞᱟᱜᱼᱟ ᱟᱨ ᱢᱚᱡᱛᱮ ᱪᱷᱚᱵᱤᱢ ᱛᱩᱞᱟᱹᱣ ᱠᱟᱹᱛᱤᱧᱟ ᱦᱩᱸ ᱟᱪᱪᱷᱟ ᱴᱷᱤᱠᱜᱮᱭᱟ ᱤᱧ ᱥᱚᱸᱜᱮ ᱠᱚ ᱟᱨᱦᱚᱸ ᱢᱮᱱᱟᱜ ᱠᱚᱣᱟ ᱥᱮ ᱟᱫᱚ ᱩᱱᱠᱩ ᱠᱚᱦᱚᱸ ᱠᱚ ᱛᱩᱞᱟᱹᱣᱟᱠᱚ ᱠᱚ ᱢᱮᱱᱫᱟ ᱟᱫᱚ ᱦᱟᱸᱜ ᱪᱟᱞᱟᱜ ᱟᱞᱮ ᱡᱚᱛᱚ ᱦᱚᱲ ᱥᱚᱸᱜᱮ ᱛᱮ ᱦᱩᱸ ᱴᱷᱤᱠᱜᱮᱭᱟ